ᱦᱮᱸ ᱨᱚᱦᱚᱭ ᱫᱟᱨᱮ ᱫᱚ ᱵᱟᱜᱽᱣᱟᱱ ᱦᱤᱥᱟᱹᱵ ᱢᱮᱱᱟᱜᱼᱟ ᱩᱞ ᱠᱟᱱᱴᱷᱟᱲ ᱠᱩᱫᱽ ᱢᱟᱛᱠᱚᱢ ᱥᱟᱨᱡᱚᱢ ᱪᱚᱱᱰᱨᱟ ᱰᱷᱮᱞᱟ ᱛᱟᱞᱮ ᱠᱚᱦᱚᱸ ᱢᱤᱫ ᱵᱟᱨᱭᱟ ᱯᱷᱚᱲ ᱠᱟᱱᱟ ᱚᱱᱟ ᱠᱚ ᱠᱟᱹᱣᱦᱟᱹ ᱢᱩᱨᱩᱫᱽ ᱡᱚᱛᱚᱜᱮ ᱢᱮᱱᱟᱜᱼᱟ ᱟᱫᱚ ᱡᱚᱠᱷᱚᱱ ᱥᱟᱠᱟᱢ ᱧᱩᱨᱦᱟᱹᱜᱼᱟ ᱮᱠᱫᱚᱢ ᱩᱱ ᱡᱚᱠᱷᱚᱡ ᱫᱚ ᱜᱚᱡ ᱫᱟᱨᱮ ᱞᱮᱠᱟ ᱧᱮᱞᱚᱜᱼᱟ ᱟᱨ ᱡᱚᱠᱷᱚᱱ ᱵᱟᱦᱟᱜᱼᱟ ᱥᱮ ᱡᱚ ᱥᱟᱵᱚᱜᱼᱟ ᱠᱟᱹᱴᱤᱡ ᱨᱮ ᱩᱱ ᱡᱚᱠᱷᱟᱡ ᱫᱚ ᱢᱚᱱᱮ ᱡᱤᱣᱤ ᱦᱚᱸ ᱮᱠ ᱠᱚᱫᱚ ᱞᱟᱲᱮᱡ ᱞᱟᱲᱮᱡ ᱜᱮ ᱵᱩᱡᱷᱟᱹᱜᱼᱟ ᱡᱚᱠᱷᱚᱱ ᱚᱱᱟ ᱵᱟᱦᱟ ᱢᱤᱫ ᱵᱟᱨᱭᱟ ᱫᱚ ᱧᱩᱨᱦᱟᱹᱜᱼᱟ ᱢᱤᱫ ᱵᱟᱨᱭᱟ ᱫᱚ ᱵᱟᱦᱟᱜ ᱠᱟᱱᱟ ᱢᱤᱫ ᱫᱷᱟᱣ ᱛᱮᱛᱚ ᱵᱟᱝ ᱵᱟᱦᱟᱜᱼᱟ ᱟᱫᱚ ᱩᱱ ᱡᱚᱠᱷᱟᱡ ᱡᱚᱠᱷᱚᱱ ᱵᱟᱦᱟᱜᱼᱟ ᱥᱚ ᱚᱴᱟᱝ ᱚᱜᱼᱟ ᱩᱱ ᱡᱚᱠᱷᱟᱡ ᱫᱚ ᱡᱤᱣᱤ ᱫᱟᱲᱮ ᱛᱟᱦᱮᱸ ᱛᱮ ᱟᱹᱰᱤ ᱱᱟᱯᱟᱭ ᱜᱮ ᱵᱩᱡᱷᱟᱹᱜ ᱠᱟᱱᱟ ᱡᱮᱢᱚᱱ ᱠᱤ ᱥᱩᱱᱩᱢ ᱤᱧ ᱚᱡᱚᱜ ᱟᱠᱟᱜ ᱞᱮᱠᱟ ᱚᱱᱠᱟ ᱵᱩᱡᱷᱟᱹᱜᱼᱟ ᱟᱨ ᱡᱚᱠᱷᱚᱱ ᱫᱚᱢᱮ ᱜᱮ ᱡᱚᱜᱼᱟ ᱡᱚ ᱡᱚᱠᱷᱚᱡ ᱢᱤᱫᱴᱟᱝ ᱨᱟᱹᱥᱠᱟᱹ ᱜᱮᱢ ᱵᱩᱡᱟ ᱤᱱᱠᱟ ᱢᱟ ᱱᱚᱣᱟ ᱫᱚ ᱡᱚ ᱠᱟᱱᱟ ᱛᱤᱭᱟᱹᱜ ᱨᱮᱢᱟ ᱡᱚᱢ ᱞᱮᱜᱟᱭ ᱢᱮ ᱪᱮᱫᱠᱟ ᱵᱩᱡᱷᱟᱹᱜᱼᱟ ᱩᱞ ᱠᱚ ᱢᱮᱱᱟᱜᱼᱟ ᱡᱚᱡᱚ ᱜᱮᱭᱟ ᱵᱟᱝ ᱡᱚᱡᱚᱣᱟ ᱫᱚᱢᱮ ᱦᱮᱲᱮᱢ ᱜᱮᱭᱟ ᱟᱨᱚ ᱵᱤᱞᱤ ᱠᱟᱛᱮ ᱧᱩᱨ ᱞᱮᱱᱠᱷᱟᱱ ᱫᱚ ᱟᱨᱚ ᱵᱮᱥᱤ ᱦᱮᱲᱮᱢᱟ ᱠᱩᱫᱽ ᱦᱚᱸ ᱡᱚᱢ ᱨᱮᱫᱚ ᱠᱟᱥᱟ ᱠᱟᱥᱟ ᱵᱩᱡᱷᱟᱹᱜᱼᱟ ᱠᱤᱱᱛᱩ ᱵᱟᱝ ᱠᱟᱥᱟᱣᱟ ᱚᱱᱟᱦᱚᱸ ᱥᱤᱵᱤᱞ ᱜᱮᱭᱟ